ᱤᱧ ᱫᱚ ᱥᱮᱭᱟᱨ ᱢᱟᱨᱠᱮᱴ ᱨᱮᱭᱟᱜ ᱠᱟᱨᱵᱟᱨ ᱫᱚ ᱠᱷᱩᱵ ᱮᱠᱴᱟ ᱫᱚ ᱵᱟᱹᱧ ᱵᱟᱲᱟᱭᱟ ᱛᱚᱵᱮ ᱵᱷᱟᱨᱚᱛ ᱥᱚᱨᱠᱟᱨ ᱨᱮᱭᱟᱜ ᱱᱟᱣᱟ ᱮᱯᱥ ᱰᱤᱡᱤᱴᱮᱞ ᱤᱱᱰᱤᱭᱟ ᱚᱱᱟ ᱵᱟᱠᱷᱨᱟᱛᱮ ᱛᱷᱚᱲᱟᱧ ᱞᱟᱹᱭ ᱮᱫᱟ ᱡᱮ ᱱᱤᱭᱟᱹ ᱫᱚ ᱟᱹᱰᱤᱢᱟᱨᱟᱝ ᱱᱟᱯᱟᱭ ᱡᱤᱱᱤᱥ ᱠᱟᱱᱟ ᱡᱮ ᱰᱤᱡᱤᱴᱮᱞ ᱤᱱᱰᱤᱭᱟ ᱱᱤᱭᱟᱹ ᱢᱤᱫᱴᱮᱱ ᱮᱯᱥ ᱠᱟᱱᱟ ᱟᱨ ᱱᱤᱭᱟᱹ ᱮᱯᱥ ᱠᱷᱟᱹᱛᱤᱨ ᱛᱮ ᱟᱭᱢᱟ ᱦᱚᱲᱠᱚ ᱚᱱᱮᱠ ᱨᱚᱠᱚᱢ ᱥᱩᱵᱤᱫᱷᱟᱠᱚ ᱧᱟᱢ ᱟᱠᱟᱫᱟ ᱥᱮ ᱱᱚᱜᱚᱭ ᱡᱮ ᱤᱧ ᱯᱷᱚᱱ ᱤᱧ ᱥᱟᱵ ᱟᱠᱟᱫᱟ ᱱᱚᱸᱰᱮ ᱟᱭᱢᱟᱨᱚᱠᱢ ᱥᱩᱡᱳᱜ ᱥᱩᱵᱤᱫᱷᱟ ᱧᱟᱢᱚᱜᱼᱟ ᱡᱮᱢᱚᱱ ᱱᱤᱭᱟᱹ ᱠᱷᱟᱹᱛᱤᱨ ᱛᱮ ᱯᱷᱚᱱ ᱯᱮ ᱯᱮᱴᱤᱭᱮᱢ ᱥᱮ ᱮᱴᱟᱜ ᱨᱚᱠᱚᱢ ᱟᱨᱛᱷᱤᱠ ᱞᱮᱱᱫᱮᱱ ᱱᱤᱭᱟᱹ ᱛᱮᱜᱮ ᱦᱩᱭᱩᱜ ᱠᱟᱱᱟ ᱚᱱᱟ ᱠᱷᱟᱹᱛᱤᱨ ᱛᱮ ᱤᱧᱴᱷᱮᱡ ᱯᱚᱭᱥᱟ ᱵᱟᱝ ᱛᱟᱦᱮᱱ ᱨᱮᱦᱚᱸ ᱟᱭᱢᱟ ᱠᱤᱪᱷᱩᱧ ᱠᱟᱹᱢᱤ ᱫᱟᱲᱮᱭᱟᱜᱼᱟ ᱱᱤᱭᱟᱹ ᱠᱤᱱᱛᱩ ᱟᱵᱚ ᱫᱤᱥᱟᱹᱢ ᱨᱮ ᱟᱭᱢᱟ ᱫᱤᱱ ᱠᱷᱚᱱᱟᱜ ᱪᱟᱹᱞᱩ ᱟᱠᱟᱱᱟ ᱛᱚᱵᱮ ᱮᱠᱷᱚᱱᱚ ᱥᱟᱱᱟᱢ ᱡᱟᱭᱜᱟ ᱨᱮᱫᱚ ᱢᱚᱸᱡᱽᱛᱮ ᱵᱟᱝ ᱯᱟᱥᱱᱟᱣ ᱟᱠᱟᱱᱟ ᱚᱱᱟ ᱠᱷᱟᱹᱛᱤᱨ ᱛᱮ ᱟᱵᱚᱣᱟᱜ ᱜᱚᱲᱚ ᱥᱚᱯᱚᱦᱚᱫ ᱮᱵᱚᱝ ᱥᱟᱱᱟᱢ ᱦᱚᱲᱟᱜ ᱜᱮ ᱢᱤᱫᱴᱮᱱ ᱞᱟᱦᱟᱱᱛᱤ ᱫᱚ ᱫᱚᱨᱠᱟᱨ ᱠᱟᱱ ᱜᱮᱭᱟ ᱡᱚᱦᱟᱨ